ᱟᱛᱳ ᱴᱚᱴᱷᱟᱨᱮ ᱥᱚᱨᱠᱟᱨᱤ ᱥᱟᱥᱚᱱ ᱵᱮᱵᱚᱥᱛᱷᱟ ᱡᱮᱨᱚᱠᱚᱢ ᱦᱩᱭᱩᱜ ᱡᱟᱹᱨᱩᱲᱟ ᱡᱮᱨᱚᱠᱚᱢ ᱱᱤᱨᱫᱮᱥ ᱢᱮᱱᱟᱜᱼᱟ ᱚᱱᱠᱟ ᱞᱮᱠᱟᱛᱮ ᱱᱤᱛ ᱨᱮᱫᱚ ᱟᱹᱰᱤ ᱜᱚᱴᱮᱡ ᱚᱵᱷᱟᱵᱽ ᱧᱮᱞᱚᱜᱚᱜ ᱠᱟᱱᱟ ᱪᱮᱫᱟᱜ ᱥᱮ ᱱᱤᱛᱚᱜ ᱧᱮᱞᱚᱜᱚᱜ ᱠᱟᱱᱟ ᱡᱮ ᱥᱚᱨᱠᱟᱨᱤ ᱟᱛᱳ ᱴᱚᱴᱷᱟᱨᱮ ᱦᱚᱲ ᱟᱛᱳ ᱨᱮ ᱵᱤᱥᱮᱥ ᱠᱟᱭᱛᱮ ᱦᱚᱨ ᱵᱤᱨ ᱨᱮᱭᱟᱜ ᱨᱟᱥᱛᱟᱜᱷᱟᱴ ᱚᱠᱟᱴᱟᱜ ᱵᱮᱱᱟᱣ ᱡᱟᱹᱨᱩᱲ ᱚᱱᱟᱫᱚ ᱠᱤᱱᱛᱩ ᱴᱷᱤᱠ ᱴᱷᱟᱠ ᱵᱟᱝ ᱦᱩᱭᱩᱜᱚᱜ ᱠᱟᱱᱟ ᱮᱴᱟᱜ ᱡᱟᱹᱛᱟᱜ ᱠᱚᱨᱮᱜ ᱧᱮᱞ ᱞᱮᱱᱡᱷᱟᱡ ᱧᱮᱞᱚᱜᱚᱜᱼᱟ ᱩᱱᱠᱩ ᱫᱚ ᱰᱷᱟᱞᱟᱭ ᱨᱟᱥᱛᱟ ᱯᱤᱪ ᱨᱟᱥᱛᱟ ᱦᱮᱸ ᱚᱱᱠᱟᱱᱟᱜ ᱠᱚ ᱵᱮᱱᱟᱣ ᱠᱚ ᱠᱟᱱᱟ ᱢᱮᱱᱠᱷᱟᱱ ᱦᱚᱲ ᱟᱛᱳ ᱴᱚᱞᱟ ᱨᱮᱫᱚ ᱱᱤᱝᱠᱟ ᱜᱮ ᱢᱮᱱᱟᱜᱼᱟ ᱥᱮᱫᱟᱭ ᱞᱮᱠᱟᱜᱮ ᱱᱚᱣᱟᱫᱚ ᱟᱹᱰᱤ ᱢᱟᱨᱟᱝ ᱚᱵᱷᱟᱵᱽ ᱚᱱᱟ ᱥᱟᱞᱟᱜ ᱛᱮ ᱡᱮᱨᱚᱠᱚᱢ ᱥᱚᱨᱠᱟᱨᱤ ᱯᱚᱨᱤᱥᱮᱵᱟ ᱧᱟᱢ ᱨᱮᱱᱟᱜ ᱞᱟᱹᱠᱛᱤ ᱢᱮᱱᱟᱜᱼᱟ ᱱᱩᱠᱩ ᱥᱟᱫᱷᱟᱨᱚᱱ ᱱᱤᱨᱤᱦᱚ ᱨᱮᱸᱜᱮᱡ ᱱᱟᱪᱟᱨ ᱦᱚᱲ ᱱᱚᱰᱮᱫᱚ ᱟᱞᱮ ᱥᱚᱰᱚᱡᱮᱜ ᱠᱚᱣᱟ ᱠᱚ ᱟᱠᱚᱣᱟᱜ ᱧᱩᱛᱩᱢ ᱛᱮ ᱦᱚᱭᱛᱳ ᱚᱲᱟᱜ ᱫᱩᱣᱟᱹᱨ ᱨᱮᱱᱟᱜ ᱵᱚᱱᱫᱳ ᱵᱚᱥᱛᱚ ᱦᱤᱡᱩᱜ ᱠᱟᱱᱟ ᱢᱮᱱᱠᱷᱟᱱ ᱚᱚᱱᱟᱦᱚᱸ ᱴᱷᱤᱠ ᱴᱷᱟᱠ ᱩᱱᱠᱩ ᱴᱷᱮᱱ ᱵᱟᱝ ᱦᱮᱡ ᱥᱮᱴᱮᱨ ᱥᱮᱴᱮᱨᱚᱜ ᱠᱟᱱᱟ ᱱᱚᱛᱮ ᱚᱞᱚᱜ ᱯᱟᱲᱦᱟᱜ ᱞᱟᱹᱜᱤᱫ ᱥᱚᱨᱠᱟᱨ ᱠᱷᱚᱡ ᱮᱴᱟᱜ ᱜᱚᱲᱚ ᱜᱚᱯᱲᱚ ᱢᱮᱱᱟᱜᱼᱟ ᱚᱱᱟᱦᱚᱸ ᱴᱷᱤᱠ ᱴᱷᱟᱠ ᱦᱚᱭᱛᱳ ᱜᱤᱫᱽᱨᱟᱹ ᱠᱚ ᱵᱟᱝᱠᱚ ᱧᱟᱢᱫᱟ ᱥᱮ ᱪᱟᱥ ᱟᱵᱟᱫ ᱠᱟᱹᱢᱤ ᱞᱟᱹᱜᱤᱫ ᱫᱟᱜ ᱥᱟᱨᱵᱷᱟᱨ ᱮᱠᱟᱱᱛᱩ ᱡᱟᱹᱨᱩᱲ ᱟᱛᱳ ᱚᱲᱟᱜ ᱨᱮ ᱧᱮᱞᱚᱜᱚᱜᱼᱟ ᱚᱸᱰᱮ ᱫᱚ ᱯᱩᱠᱷᱨᱤ ᱪᱮᱛᱟᱱ ᱨᱮ ᱱᱤᱨᱵᱷᱚᱨᱚᱜ ᱠᱟᱱᱟ ᱚᱸᱰᱮ ᱡᱮ ᱡᱟᱦᱟᱱ ᱥᱟᱵᱼᱢᱟᱨᱥᱤᱵᱮᱞ ᱱᱚᱝᱠᱟᱱᱟᱜ ᱨᱮᱱᱟᱜ ᱜᱷᱟᱹᱴᱛᱤ ᱢᱮᱱᱟᱜᱼᱟ ᱡᱚᱫᱤ ᱱᱚᱣᱟ ᱠᱚ ᱵᱮᱵᱚᱥᱛᱷᱟ ᱵᱟᱝ ᱠᱚ ᱠᱚᱨᱟᱣ ᱠᱟᱨᱚᱱ ᱛᱮ ᱟᱛᱳ ᱚᱲᱟᱜ ᱨᱮ ᱱᱟᱱᱟ ᱨᱚᱠᱚᱢ ᱟᱱᱟᱴ ᱥᱤᱨᱡᱟᱹᱣ ᱠᱟᱱᱟ ᱥᱮ ᱟᱛᱳ ᱚᱲᱟᱜ ᱨᱮᱱ ᱦᱚᱲ ᱥᱞᱚᱯᱚ ᱥᱩᱫᱽᱛᱮ ᱨᱤᱱ ᱮᱢ ᱠᱟᱛᱮᱫ ᱩᱱᱠᱩ ᱵᱟᱹᱱᱤᱡᱽ ᱥᱮᱜ ᱠᱚ ᱞᱟᱦᱟ ᱤᱫᱤ ᱠᱚ ᱥᱮ ᱥᱤᱢ ᱥᱩᱠᱨᱤ ᱜᱮᱰᱮ ᱮᱢᱟᱱ ᱛᱮᱱ ᱟᱹᱥᱩᱞᱚᱜ ᱨᱮᱭᱟᱜ ᱢᱤᱫᱴᱮᱡ ᱞᱳᱱ ᱠᱚ ᱮᱢᱟᱣ ᱠᱚ ᱚᱱᱟ ᱠᱚᱦᱚᱸ ᱠᱤᱱᱛᱩ ᱴᱷᱤᱠ ᱵᱷᱟᱵᱮ ᱫᱚ ᱵᱟᱝ ᱠᱟᱹᱢᱤᱜ ᱠᱟᱱᱟ ᱚᱱᱟ ᱞᱮᱠᱟᱛᱮ ᱟᱛᱳ ᱚᱲᱟᱜ ᱨᱮ ᱟᱭᱢᱟ ᱨᱚᱠᱚᱢ ᱚᱵᱷᱟᱵᱽ ᱥᱮ ᱟᱱᱟᱴ ᱱᱚᱣᱟ ᱧᱮᱞᱚᱜᱚᱜ ᱠᱟᱱᱟ